ᱦᱮᱞᱳ ᱦᱮᱸ ᱰᱟᱠᱛᱟᱨ ᱢᱮᱢ ᱚ ᱞᱟᱹᱭ ᱫᱟᱹᱧ ᱡᱮ ᱦᱚᱞᱟ ᱚᱭ ᱛᱚ ᱵᱟᱯᱞᱟ ᱛᱤᱧ ᱪᱟᱞᱟᱣ ᱞᱮᱱᱟ ᱵᱟᱯᱞᱟ ᱡᱚᱢ ᱟᱫᱚ ᱪᱮᱫ ᱠᱚᱪᱚᱧ ᱡᱚᱢ ᱵᱟᱲᱛᱤ ᱠᱟᱫᱟ ᱥᱮᱧ ᱪᱤᱠᱟ ᱠᱮᱫᱟ ᱟᱫᱚ ᱚᱱᱟᱛᱮ ᱞᱟᱡ ᱦᱟᱥᱩ ᱤᱫᱤᱧ ᱠᱟᱱᱟ ᱟᱹᱰᱤ ᱠᱚᱥᱴᱚ ᱜᱤᱧ ᱟᱹᱭᱠᱟᱹᱣ ᱫᱟ ᱟᱵᱟᱨ ᱛᱮ ᱵᱟᱦᱨᱮ ᱥᱮᱜ ᱦᱚᱸ ᱵᱟᱛᱷᱨᱩᱢ ᱥᱮᱜ ᱦᱚᱸ ᱵᱟᱨᱯᱮ ᱫᱷᱟᱣ ᱠᱟᱛᱮᱜ ᱤᱧ ᱪᱟᱞᱟᱣ ᱦᱮᱡ ᱵᱟᱲᱟᱭ ᱱᱟ ᱟᱨ

ᱦᱮᱸ ᱟᱹᱰᱤ ᱞᱟᱝᱜᱟ ᱜᱤᱧ ᱵᱩᱡᱷᱟᱹᱣ ᱫᱟ ᱵᱟᱨ ᱯᱮ ᱫᱷᱟᱣ ᱵᱟᱛᱷᱨᱩᱢ ᱠᱚᱧ ᱪᱟᱞᱟᱣ ᱵᱟᱲᱟᱭ ᱱᱟᱛᱚ ᱟᱫᱚ ᱟᱹᱰᱤ ᱞᱟᱝᱜᱟ ᱜᱮ ᱵᱩᱡᱷᱟᱹᱜ ᱠᱟᱱᱟ ᱦᱚᱲᱢᱚ ᱠᱚᱦᱚᱸ ᱢᱚᱡᱽ ᱵᱟᱹᱧ ᱟᱹᱭᱠᱟᱹᱣ ᱫᱟ

ᱚ ᱢᱮᱥᱟᱞ ᱠᱟᱛᱮᱜ

ᱚᱱᱟᱜᱮ ᱟᱹᱰᱤ ᱢᱚᱡᱽ ᱦᱚᱸ ᱵᱟᱝ ᱟᱹᱭᱠᱟᱹᱜ ᱠᱟᱱᱟ ᱢᱤᱫ ᱜᱷᱟᱹᱲᱤ

ᱚᱱᱟᱜᱮ ᱡᱤᱨᱟᱹᱜ ᱦᱩᱭᱩᱜᱼᱟ

ᱥᱚᱢᱚᱭ ᱛᱟᱦᱚᱞᱮ ᱞᱟᱜᱟᱜ ᱜᱮᱭᱟ ᱵᱩᱞᱩᱝ ᱟᱨ ᱪᱮᱫ ᱠᱚᱸᱦᱟᱜ ᱚᱱᱟ ᱠᱚ ᱢᱮᱥᱟᱞ ᱵᱟᱲᱟ ᱠᱟᱛᱮᱜ ᱛᱚ

ᱛᱚᱵᱮ ᱠᱷᱟᱱ ᱜᱤᱧ ᱴᱷᱤᱠ ᱧᱚᱜᱚᱜᱼᱟ ᱚᱱᱟ ᱞᱮᱠᱷᱟᱱ ᱜᱮ ᱡᱟᱜᱜᱮ ᱢᱚᱸᱡ ᱧᱚᱜ ᱤᱧ ᱟᱹᱭᱠᱟᱹᱣ ᱞᱮᱠᱷᱟᱡ ᱜᱮ ᱛᱟᱨ ᱠᱚᱛᱮ ᱚᱱᱟᱜᱮ ᱛᱚ ᱞᱮᱣᱦᱟ ᱵᱟᱲᱟ ᱦᱩᱭᱩᱜᱼᱟ ᱛᱟᱦᱚᱞᱮ ᱪᱤᱱᱤ ᱫᱟᱜ ᱠᱚ ᱵᱩᱞᱩᱝ ᱫᱟᱜ ᱠᱚ ᱦᱮᱸ ᱧᱩ ᱵᱟᱲᱟ ᱧᱩ ᱵᱟᱲᱟ ᱠᱟᱛᱤᱧ ᱧᱮᱞ ᱞᱮᱜᱮ ᱠᱚᱢ ᱧᱚᱜ ᱟᱹᱭᱠᱟᱹᱜ ᱠᱟᱱᱟ ᱥᱮ ᱵᱟᱝ ᱟᱭᱠᱟᱹᱜ ᱠᱟᱱᱟ ᱟᱨ ᱠᱷᱟᱱ ᱱᱤᱛᱚᱜ ᱟᱜ ᱡᱩᱜ

ᱚᱱᱟ ᱵᱟᱝ ᱠᱷᱟᱱ ᱜᱮ ᱦᱩᱭᱩᱜᱼᱟ